ᱫᱟᱨᱮ ᱵᱟᱜᱽᱣᱟᱱ ᱨᱚᱦᱚᱭ ᱠᱟᱛᱮᱫ ᱫᱚ ᱵᱟᱦᱨᱮ ᱥᱮᱱ ᱪᱟᱞᱟᱣ ᱞᱮᱱᱠᱷᱟᱱ ᱫᱚ ᱚᱠᱚᱭ ᱡᱟᱦᱟᱸᱭ ᱠᱚ ᱪᱟᱞᱟᱜ ᱠᱟᱱᱟ ᱠᱚ ᱵᱟᱦᱨᱮ ᱥᱮᱱ ᱩᱱᱠᱩ ᱠᱚ ᱠᱷᱮᱛᱨᱮ ᱛᱮᱫᱚ ᱚᱲᱟᱜ ᱠᱚᱨᱮᱱ ᱦᱚᱲ ᱠᱚᱠᱚ ᱡᱤᱱᱢᱟᱹ ᱵᱟᱲᱟ ᱦᱚᱴᱚ ᱟᱠᱚ ᱠᱟᱱᱟ ᱜᱚᱜᱚ ᱛᱟᱠᱚ ᱵᱚᱭᱦᱟ ᱛᱟᱠᱚ ᱜᱚᱲᱚᱢ ᱵᱩᱰᱷᱤ ᱟᱭᱳ ᱛᱟᱠᱚ ᱥᱮ ᱵᱟᱵᱟ ᱛᱟᱠᱚ ᱠᱚ ᱡᱮ ᱱᱚᱰᱮ ᱫᱟᱨᱮ ᱨᱚᱦᱚᱭ ᱦᱩᱭᱱᱟ ᱱᱚᱣᱟ ᱫᱟᱨᱮ ᱫᱚ ᱛᱷᱚᱲᱟ ᱧᱮᱞ ᱯᱮ ᱢᱟᱱᱮ ᱫᱟᱨᱮ ᱫᱚ ᱡᱟᱦᱟᱸ ᱢᱮᱨᱚᱢ ᱠᱚᱠᱚ ᱦᱟᱰᱟᱵᱟᱜ ᱠᱷᱟᱱ ᱜᱚᱡᱚᱜᱚᱜ ᱜᱮᱭᱟ ᱥᱮ ᱜᱟᱹᱭ ᱰᱟᱝᱨᱟ ᱠᱚᱦᱚᱸ ᱠᱚ ᱡᱚᱢ ᱞᱮᱠᱷᱟᱱ ᱫᱚ ᱜᱚᱡᱚᱜᱚᱜ ᱜᱮᱭᱟ ᱯᱷᱚᱞᱮ ᱚᱱᱟᱠᱚ ᱧᱮᱞ ᱡᱚᱜᱟᱣ ᱡᱚᱛᱚᱱ ᱟᱨ ᱥᱮ ᱛᱷᱚᱲᱟ ᱚᱱᱟ ᱫᱟᱨᱮ ᱨᱮ ᱥᱚᱢᱚᱭ ᱨᱮ ᱫᱟᱜ ᱠᱚ ᱫᱩᱞ ᱚᱱᱠᱟ ᱞᱮᱠᱟᱛᱮ ᱤᱧᱦᱚᱸ ᱫᱟᱨᱮ ᱠᱚ ᱨᱚᱦᱚᱭ ᱠᱟᱛᱮᱫ ᱵᱟᱦᱨᱮ ᱥᱮᱫ ᱡᱟᱦᱟᱸᱧ ᱪᱟᱞᱟᱣ ᱞᱮᱱᱟ ᱥᱮᱧ ᱪᱟᱞᱟᱜ ᱠᱟᱱᱟ ᱦᱚᱭᱛᱳ ᱩᱱᱫᱚ ᱤᱧᱫᱚ ᱚᱲᱟᱜ ᱨᱮᱱ ᱦᱚᱲᱤᱧ ᱢᱮᱛᱟ ᱦᱚᱴᱚᱣᱟᱜ ᱠᱚᱣᱟ ᱡᱮ ᱱᱚᱣᱟ ᱠᱚᱫᱚ ᱱᱚᱝᱠᱟ ᱧᱮᱞ ᱯᱮ ᱫᱩ ᱛᱤᱱ ᱢᱟᱥ ᱥᱮ ᱵᱚᱪᱷᱚᱨ ᱠᱷᱟᱱᱮᱠ ᱛᱟᱦᱮᱸ ᱛᱟᱭᱱᱚᱢ ᱦᱮᱡᱽ ᱠᱟᱛᱮᱫ ᱫᱚ ᱫᱟᱨᱮ ᱫᱚ ᱴᱷᱤᱠ ᱜᱮᱭᱟ ᱟᱨ ᱯᱷᱤᱨ ᱫᱟᱨᱮ ᱯᱷᱤᱨ ᱟᱵᱨ ᱠᱤᱪᱷᱩ ᱰᱟᱹᱨ ᱠᱚ ᱚᱱᱟ ᱥᱟᱨᱦᱟᱲ ᱦᱚᱪᱚᱭ ᱞᱟᱹᱜᱤᱫ ᱥᱮ ᱡᱩᱛ ᱥᱮ ᱚᱱᱟ ᱫᱟᱜ ᱠᱚ ᱚᱱᱟ ᱡᱳᱜᱟᱣ ᱡᱚᱛᱚᱱ ᱥᱟᱦᱟᱨ ᱠᱚ ᱚᱱᱟᱠᱚ ᱴᱷᱤᱠ ᱴᱷᱟᱠ ᱩᱱᱠᱩ ᱚᱲᱟᱜ ᱠᱚᱨᱮᱱ ᱦᱚᱲ ᱠᱚ ᱚᱲᱟᱜ ᱥᱩᱫᱷᱟᱹᱨ ᱨᱮᱱ ᱦᱚᱲ ᱫᱚ ᱛᱚ ᱵᱟᱦᱨᱮ ᱥᱮᱱ ᱫᱚ ᱵᱟᱝᱠᱚ ᱪᱟᱞᱟᱜ ᱠᱟᱱᱟ ᱠᱚ ᱡᱟᱦᱟᱸᱭ ᱠᱟᱹᱢᱤᱭᱮᱫ ᱠᱟᱱ ᱩᱱᱤᱭ ᱪᱟᱞᱟᱜ ᱠᱟᱱᱟᱭ ᱯᱷᱚᱞᱮ ᱚᱲᱟᱜ ᱨᱮᱱ ᱦᱚᱲ ᱚᱱᱟ ᱫᱟᱨᱮ ᱫᱚ ᱨᱚᱢᱚ ᱨᱚᱢᱚ ᱠᱚ ᱡᱳᱜᱟᱣ ᱡᱚᱛᱚᱱᱮᱫ ᱠᱟᱱᱟ ᱥᱮᱠᱚ ᱫᱚᱦᱚᱭᱮᱫ ᱠᱟᱱᱟ ᱱᱚᱜᱼᱚ ᱱᱚᱝᱠᱟ ᱛᱮ ᱫᱟᱨᱮ ᱨᱚᱦᱚᱭ ᱫᱚ ᱩᱱᱠᱩ ᱚᱲᱟᱜ ᱨᱮᱱ ᱦᱚᱲ ᱛᱤᱱ ᱫᱷᱟᱹᱵᱤᱡ ᱚᱱᱟ ᱫᱟᱨᱮ ᱠᱚ ᱢᱟᱱᱮ ᱠᱚ ᱡᱚᱛᱱᱚᱭᱮᱫ ᱠᱟᱱ ᱫᱚ ᱩᱱᱠᱩ ᱚᱲᱟᱜ ᱨᱮᱱ ᱦᱚᱲ ᱥᱮ ᱥᱟᱱᱟᱢ ᱠᱚ ᱟᱛᱮᱫ ᱜᱮ ᱚᱱᱟᱫᱚ ᱜᱤᱫᱽᱨᱟᱹ ᱞᱮᱠᱟ ᱠᱚ ᱚᱱᱟ ᱫᱚᱠᱚ ᱧᱮᱞ ᱦᱟᱨᱟᱭᱮᱫ ᱠᱟᱱᱟ ᱠᱚ ᱮᱵᱚᱝ ᱦᱟᱨᱟ ᱴᱷᱤᱠ ᱞᱮᱱᱠᱷᱟᱱ ᱫᱚ ᱚᱱᱟ ᱫᱚᱠᱚ ᱴᱷᱤᱠ ᱥᱟᱹᱦᱤᱡ ᱞᱮᱠᱟᱛᱮ ᱚᱱᱟᱫᱚ ᱢᱤᱫᱴᱮᱱ ᱟᱯᱱᱟᱨᱟᱜ ᱠᱟᱹᱢᱤᱨᱮ ᱞᱟᱜᱟᱜ ᱠᱟᱱᱟ ᱟᱨᱠᱤ ᱱᱚᱜᱼᱚ ᱱᱚᱝᱠᱟ ᱠᱟᱛᱮᱫ ᱜᱮ ᱫᱟᱨᱮ ᱫᱚ ᱨᱚᱦᱚᱭ ᱫᱚ ᱮᱠᱟᱱᱛᱚ ᱫᱚᱨᱠᱟᱨ ᱠᱟᱱ ᱜᱮᱭᱟ